ᱦᱮᱞᱳ ᱦᱮᱞᱳ ᱜᱮᱥ ᱢᱮᱱᱮᱡᱟᱨ ᱤᱧ ᱨᱚᱲ ᱫᱟᱹᱧ ᱯᱷᱟᱞᱱᱟ ᱟᱛᱳ ᱠᱷᱚᱱ ᱜᱮᱥ ᱨᱮᱱᱟᱜ ᱟᱹᱜᱩ ᱨᱮᱱᱟᱜ ᱛᱟᱦᱮᱸ ᱞᱮᱱᱟ ᱱᱤᱭᱟᱹ ᱛᱟᱨᱤᱠᱷ ᱨᱮ ᱟᱴᱷᱣᱟᱨ ᱦᱤᱞᱳᱜ ᱩᱠᱩᱨᱯᱮ ᱟᱹᱜᱩ ᱞᱮᱫᱟ ᱵᱟᱯᱮ ᱟᱜᱩᱭᱮᱫ ᱡᱮ ᱫᱤᱱᱯᱮ ᱤᱭᱟᱹᱣ ᱠᱟᱫᱟ ᱥᱮ ᱫᱤᱱ ᱯᱮ ᱤᱧᱟᱹᱜ ᱦᱮᱸ ᱵᱚᱫᱚᱞ ᱟᱠᱟᱫᱟ ᱥᱮᱪᱮᱫ ᱚᱱᱠᱟ ᱠᱷᱟᱱ ᱫᱚ ᱤᱧᱢᱟ ᱠᱟᱹᱢᱤ ᱪᱟᱞᱟᱜ ᱦᱚᱲ ᱟᱴᱷᱣᱟᱨ ᱫᱤᱱ ᱤᱧ ᱢᱟᱹᱧ ᱢᱮᱱᱮᱫ ᱛᱟᱦᱮᱱᱟ ᱯᱮ ᱟᱹᱜᱩ ᱫᱚᱦᱚᱣ ᱠᱟᱫ ᱠᱷᱟᱱ ᱴᱷᱤᱠ ᱜᱮᱭᱟ ᱥᱚᱢᱵᱟᱨ ᱢᱚᱝᱜᱚᱞᱵᱟᱨ ᱫᱚ ᱠᱟᱹᱢᱤᱧ ᱪᱟᱞᱟᱜ ᱠᱷᱟᱱ ᱫᱚ ᱢᱟ ᱱᱟᱜ ᱜᱮᱥ ᱯᱮ ᱟᱜᱩ ᱦᱚᱴᱚ ᱠᱟᱜᱼᱟ ᱜᱮᱥ ᱤᱧᱟᱹᱜ ᱦᱚᱸ ᱪᱟᱵᱟᱣ ᱟᱠᱟᱱ ᱛᱤᱧᱟᱹ ᱟᱨ ᱡᱩᱫᱤᱯᱮ ᱟᱹᱜᱩ ᱦᱚᱴᱚ ᱠᱟᱜ ᱠᱷᱟᱱ ᱫᱚ ᱚᱲᱟᱜ ᱦᱚᱲ ᱴᱷᱮᱱ ᱤᱧ ᱞᱟᱹᱭ ᱦᱚᱴᱚ ᱠᱟᱜ ᱠᱟᱹᱱᱟᱹᱧ ᱚᱱᱟ ᱦᱟᱸᱜ ᱯᱮ ᱜᱮᱥ ᱯᱮ ᱫᱚᱦᱚ ᱦᱚᱴᱚ ᱠᱟᱜᱼᱟ ᱴᱷᱤᱠ ᱜᱮᱭᱟ ᱥᱮ ᱦᱮᱸᱢᱟ ᱞᱟᱹᱭ ᱢᱮ ᱡᱮᱦᱤᱞᱳᱜ ᱜᱮᱯᱮ ᱦᱤᱡᱩᱜ ᱤᱱᱟᱹ ᱦᱤᱞᱳᱜ ᱜᱮ ᱥᱚᱢᱵᱟᱨ ᱯᱮ ᱦᱤᱡᱩᱜ ᱢᱚᱝᱜᱚᱞᱵᱟᱨ ᱯᱮ ᱦᱤᱡᱩᱜ ᱢᱟ ᱤᱱᱟᱹᱜ ᱜᱤᱧ ᱜᱟᱞᱢᱟᱨᱟᱣ ᱫᱟᱹᱧ ᱛᱚᱵᱮ